ᱦᱮᱸ ᱦᱮᱞᱳ ᱡᱚᱦᱟᱨ ᱜᱮ ᱦᱮᱸ ᱟᱪᱪᱷᱟ ᱟᱪᱪᱷᱟ ᱨᱚᱲ ᱛᱟᱞᱟᱝ ᱢᱮ ᱚᱠᱟ ᱠᱷᱚᱱᱮᱢ ᱨᱚᱲᱫᱟ ᱟᱥᱟᱢ ᱠᱷᱚᱱ ᱦᱮᱸ ᱨᱚᱲ ᱛᱟᱞᱟᱝ ᱢᱮ ᱦᱮᱸ ᱱᱟᱯᱟᱭ ᱜᱤᱭᱟᱹᱧ ᱤᱧᱫᱚ ᱟᱢᱜᱮ ᱦᱮᱸ ᱨᱚᱲ ᱛᱟᱞᱟᱝ ᱢᱮ ᱚ ᱪᱟᱥᱼᱵᱟᱥ ᱫᱚ ᱱᱮᱛᱟᱨ ᱫᱚ ᱟᱹᱰᱤ ᱢᱩᱥᱠᱤᱞ ᱧᱚᱜ ᱜᱮᱭᱟ ᱩᱱᱟᱹᱜ ᱢᱚᱡᱽ ᱵᱟᱝ ᱦᱩᱭ ᱞᱮᱱᱟ ᱱᱚᱜᱼᱚᱭ ᱟᱠᱟᱞ ᱦᱚᱸ ᱢᱚᱡᱽ ᱛᱮ ᱵᱟᱭ ᱫᱟᱜ ᱮᱫᱟ ᱥᱚᱢᱚᱭ ᱥᱚᱢᱚᱭ ᱨᱮᱢᱟ ᱟᱹᱰᱤ ᱠᱚᱢ ᱧᱚᱜ ᱜᱮᱭᱟ ᱪᱟᱥ ᱫᱚ ᱩᱱᱠᱩ ᱡᱟᱜᱮ ᱦᱩᱭᱱᱟ ᱱᱟᱞᱟ ᱱᱟᱞᱟᱛᱮ ᱜᱷᱩᱴᱩ ᱛᱮᱦᱚᱸ ᱵᱟᱝ ᱦᱩᱭ ᱞᱮᱱ ᱦᱮᱸ ᱦᱮᱸ ᱪᱟᱞᱟᱜ ᱠᱟᱱ ᱜᱮᱭᱟ ᱠᱚ ᱱᱚᱜᱼᱚᱭ ᱟᱠᱟᱞ ᱠᱟᱜ ᱛᱮ ᱢᱚᱡᱽ ᱛᱮ ᱦᱩᱲᱩ ᱠᱚ ᱵᱟᱝ ᱦᱩᱭ ᱞᱮᱱ ᱛᱮ ᱡᱟ ᱜᱮᱠᱚ ᱨᱚᱦᱚᱭ ᱞᱮᱫᱟ ᱚᱱᱟ ᱢᱟᱠᱚ ᱫᱟᱞ ᱠᱟᱛᱮᱫ ᱠᱚ ᱨᱟᱠᱟᱵ ᱵᱟᱲᱟ ᱠᱟᱛᱮᱫ ᱠᱚ ᱫᱟᱞ ᱠᱮᱫᱟ ᱟᱫᱚ ᱱᱤᱛᱚᱜ ᱫᱚ ᱚᱱᱮ ᱱᱤᱛᱚᱜ ᱫᱚᱠᱚ ᱟᱫᱚᱢ ᱦᱚᱲ ᱫᱚᱠᱚ ᱪᱟᱞᱟᱣ ᱠᱟᱱ ᱜᱮᱭᱟ ᱟᱫᱚᱢ ᱦᱚᱲ ᱠᱚ ᱪᱟᱞᱟᱜ ᱠᱟᱱ ᱜᱮᱭᱟ ᱟᱫᱚᱢ ᱦᱚᱲ ᱫᱚ ᱵᱟᱠᱚ ᱪᱟᱞᱟᱣ ᱠᱟᱱᱟ ᱚᱱᱮ ᱠᱚ ᱢᱮᱱᱟ ᱪᱮᱫ ᱠᱚ ᱪᱤᱠᱟᱹᱭᱟ ᱱᱚᱛᱮ ᱨᱮᱦᱚᱸ ᱠᱟᱹᱢᱤ ᱦᱚᱸ ᱵᱟᱝ ᱧᱟᱢᱚᱜᱼᱟ ᱱᱚᱜᱼᱚᱭ ᱟᱠᱟᱫ ᱠᱮᱫᱼᱟᱭ ᱱᱚᱛᱮ ᱨᱮᱢᱟ ᱦᱮᱸ ᱟᱫᱚ ᱦᱮᱸ ᱪᱟᱞᱟᱣ ᱠᱟᱱ ᱜᱮᱭᱟ ᱠᱚ ᱪᱮᱫ ᱠᱚ ᱢᱮᱱᱟᱜ ᱛᱮ ᱱᱚᱛᱮ ᱢᱟ ᱦᱩᱲᱩ ᱠᱚ ᱵᱟᱝ ᱦᱩᱭᱩᱜ ᱠᱟᱱ ᱛᱮ ᱠᱟᱹᱢᱤ ᱢᱟ ᱵᱟᱠᱚ ᱵᱟᱠᱚ ᱧᱟᱢᱮᱫ ᱠᱟᱱ ᱟᱫᱚᱢ ᱦᱚᱲ ᱫᱚᱠᱚ ᱪᱟᱞᱟᱜ ᱠᱟᱱ ᱜᱮᱭᱟ ᱦᱮᱸ ᱟᱫᱚᱢ ᱦᱚᱲ ᱫᱚ ᱚᱱᱮ ᱯᱩᱱ ᱯᱩᱱ ᱢᱟᱹᱦᱱᱟᱹ ᱢᱚᱬᱮ ᱢᱟᱹᱦᱱᱟᱹ ᱪᱷᱚ ᱢᱟᱹᱦᱱᱟᱹ ᱠᱚ ᱛᱟᱦᱮᱱᱟ ᱟᱨᱠᱚ ᱦᱤᱡᱩᱜᱼᱟ ᱚᱱᱮ ᱦᱩᱲᱩ ᱞᱮᱱᱠᱷᱟᱱ ᱱᱮᱛᱟᱨ ᱫᱚᱭ ᱫᱟᱜᱟ ᱱᱚᱜᱼᱚᱭ ᱠᱚ ᱦᱤᱡᱩᱜᱼᱟ ᱦᱟᱸᱜ ᱱᱤᱛᱚᱜ ᱫᱚ ᱦᱟᱸᱜ ᱦᱮᱡ ᱫᱚ ᱟᱫᱚ ᱦᱮᱸ ᱱᱤᱛᱚᱜ ᱫᱚ ᱪᱟᱥ ᱫᱤᱱ ᱛᱤᱭᱳᱜᱚᱜ ᱠᱟᱱᱟ ᱛᱚ ᱫᱤᱥᱟᱹᱭᱟ ᱦᱟᱸᱜ ᱱᱤᱛᱚᱜ ᱫᱚ ᱦᱤᱡᱩᱜᱼᱟ ᱵᱟᱹᱭᱼᱵᱟᱹᱭ ᱛᱮ ᱯᱚᱨᱤᱵᱟᱨ ᱥᱩᱫᱷᱟᱹ ᱫᱚ ᱮᱱᱛᱮᱫ ᱱᱚᱛᱮ ᱢᱟ ᱵᱟᱹᱧ ᱧᱮᱞ ᱵᱟᱲᱟᱣ ᱠᱟᱫ ᱠᱚᱣᱟ ᱦᱮᱸ ᱡᱟᱹᱱᱤᱡ ᱠᱚ ᱪᱟᱞᱟᱜ ᱠᱟᱱ ᱜᱮᱭᱟ ᱠᱚ ᱡᱟᱹᱱᱤᱡ ᱚᱱᱟ ᱢᱟ ᱮᱱᱛᱮᱫ ᱵᱟᱹᱧ ᱮᱢᱟ ᱠᱟᱫ ᱠᱚᱣᱟ ᱡᱟᱹᱥᱛᱤ ᱫᱚ ᱠᱚᱲᱟ ᱠᱚᱜᱮ ᱠᱚ ᱪᱟᱞᱟᱜᱼᱟ ᱱᱚᱜᱼᱚᱭ ᱵᱟᱦᱨᱮ ᱠᱟᱹᱢᱤ ᱢᱟ ᱚᱱᱮ ᱛᱟᱹᱢᱤᱞᱱᱟᱹᱰᱩ ᱜᱩᱡᱽᱨᱟᱴ ᱩᱲᱤᱥᱥᱟ ᱦᱟᱱᱛᱮ ᱵᱩᱢᱵᱟᱹᱭ ᱦᱮᱸ ᱪᱟᱞᱟᱜ ᱠᱟᱱ ᱜᱮᱭᱟ ᱠᱚ ᱦᱮᱸ ᱪᱟᱞᱟᱜ ᱠᱟᱱ ᱜᱮᱭᱟ ᱠᱚ ᱠᱩᱲᱤ ᱦᱚᱲ ᱦᱚᱸ ᱟᱫᱚᱢ ᱠᱚᱫᱚ ᱪᱟᱞᱟᱣ ᱫᱚ ᱚᱱᱛᱮ ᱫᱤᱞᱞᱤ ᱠᱚ ᱠᱚ ᱪᱟᱞᱟᱜ ᱠᱟᱱᱟ ᱦᱮᱸ ᱟᱫᱚ ᱯᱟᱲᱦᱟᱣ ᱜᱮ ᱟᱫᱚ ᱪᱮᱫ ᱡᱳᱨ ᱛᱮᱢ ᱯᱷᱳᱱ ᱠᱮᱫ ᱛᱟᱞᱟᱝᱟ ᱱᱚᱣᱟ ᱡᱟᱹᱨᱩᱲ ᱜᱮ ᱦᱮᱸ ᱟᱞᱮ ᱥᱮᱫ ᱫᱚᱠᱚ ᱪᱟᱞᱟᱜ ᱜᱮᱭᱟ ᱱᱚᱜᱼᱚᱭ ᱟᱹᱰᱤ ᱛᱮᱫ ᱯᱟᱠᱩᱲ ᱯᱟᱹᱠᱩᱲ ᱮᱨᱤᱭᱟ ᱢᱟᱢ ᱵᱟᱲᱟᱭ ᱜᱮ ᱚᱱᱮ ᱠᱚ ᱢᱮᱱᱟ ᱟᱹᱰᱤ ᱨᱮᱸᱜᱮᱡ ᱱᱟᱪᱟᱨ ᱧᱚᱜ ᱜᱮᱭᱟ ᱦᱮᱸ ᱵᱟᱠᱚ ᱪᱟᱞᱟᱣ ᱦᱮᱸ ᱦᱮᱸ